ᱵᱟᱸᱠᱩᱲᱟ ᱦᱚᱱᱚᱛ ᱨᱮᱭᱟᱜ ᱢᱩᱲᱩᱫ ᱞᱟᱠᱪᱟᱨ ᱠᱚᱫᱚ ᱦᱩᱭᱩᱜ ᱠᱟᱱᱟ ᱞᱟᱜᱽᱲᱮ ᱮᱱᱮᱡ ᱵᱟᱦᱟ ᱢᱟᱜ ᱢᱚᱬᱮ ᱮᱱᱮᱡ ᱠᱟᱨᱟᱢ ᱮᱱᱮᱡ ᱵᱷᱩᱭᱟᱹᱝ ᱮᱱᱮᱡ ᱥᱟᱲᱯᱟ ᱮᱱᱮᱡ ᱯᱚᱨᱚᱵᱽ ᱮᱱᱮᱡ ᱟᱨ ᱥᱮᱨᱣᱟ ᱠᱚᱫᱚ ᱜᱤᱫᱽᱨᱟᱹᱭ ᱡᱟᱱᱟᱢ ᱞᱮᱱᱠᱷᱟᱱ ᱢᱚᱬᱮ ᱢᱟᱦᱟ ᱥᱮ ᱪᱷᱟᱹᱴᱭᱟᱹᱨ ᱟᱨ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱦᱟᱨᱟ ᱡᱩᱣᱟᱹᱱ ᱞᱮᱱᱠᱷᱟᱱ ᱵᱟᱯᱞᱟ ᱟᱨ ᱦᱟᱲᱟᱢ ᱵᱩᱰᱷᱤ ᱠᱚ ᱜᱚᱡ ᱜᱩᱨᱩ ᱞᱮᱱᱠᱷᱟᱱ ᱵᱷᱟᱸᱰᱟᱱ ᱟᱨ ᱟᱵᱚ ᱥᱟᱱᱛᱟᱲ ᱦᱚᱯᱚᱱ ᱫᱚ ᱫᱷᱚᱨᱚᱢ ᱵᱚᱱ ᱪᱚᱨᱪᱟᱭᱮᱫᱟ ᱵᱤᱱᱛᱤ ᱜᱩᱨᱩ ᱟᱛᱮᱜ ᱟᱨ ᱮᱴᱟᱜ ᱡᱟᱹᱛ ᱠᱚᱫᱚ ᱡᱮᱢᱚᱱ ᱤᱥᱟᱭ ᱠᱚᱫᱚ ᱜᱤᱨᱡᱟ ᱨᱮ ᱟᱨ ᱛᱩᱲᱩᱠ ᱠᱚᱫᱚ ᱢᱚᱥᱡᱤᱫᱽ ᱨᱮ ᱚᱱᱠᱟ ᱞᱮᱠᱟ ᱛᱮᱠᱚ ᱪᱚᱨᱪᱟᱭᱮᱫᱟ ᱮᱴᱟᱜ ᱡᱟᱹᱛ ᱠᱚᱫᱚ ᱟᱨ ᱢᱤᱫ ᱵᱤᱫᱮᱥᱤ ᱡᱚᱫᱤ ᱤᱧᱮ ᱠᱩᱞᱤ ᱞᱤᱧ ᱠᱷᱟᱱ ᱩᱱᱤ ᱫᱚ ᱱᱮᱛᱟᱭᱟ ᱡᱮ ᱟᱞᱮ ᱫᱚ ᱢᱮᱫ ᱴᱟᱝ ᱟᱛᱳ ᱥᱮ ᱰᱤᱰᱤᱭᱟᱹᱲᱞᱮ ᱛᱮᱭᱟᱨᱟ ᱟᱨ ᱚᱸᱰᱮ ᱯᱩᱨᱵᱚ ᱯᱚᱥᱪᱷᱤᱢ ᱠᱩᱞᱦᱤ ᱞᱮ ᱫᱚᱦᱚᱭᱟ ᱟᱨ ᱯᱟᱥᱟ ᱯᱟᱥᱤ ᱚᱲᱟᱜᱞᱮ ᱵᱮᱱᱟᱣᱟ ᱟᱨ ᱠᱩᱞᱦᱤ ᱢᱩᱪᱟᱹᱫᱨᱮ ᱡᱟᱦᱮᱨ ᱞᱮ ᱛᱚᱞᱟ ᱟᱛᱳ ᱠᱚᱫᱚ ᱢᱟᱹᱡᱷᱤ ᱜᱚᱰᱮᱛ ᱟᱨ ᱡᱚᱜ ᱢᱟᱹᱡᱷᱤᱭᱟᱛᱮᱜ ᱟᱛᱳ ᱫᱚᱭ ᱪᱟᱞᱟᱣ ᱛᱟᱞᱮᱭᱟ ᱟᱨ ᱠᱟᱹᱭᱡᱟᱹ ᱠᱷᱟᱹᱯᱟᱹᱨᱤ ᱞᱮᱱᱠᱷᱟᱱ ᱢᱟᱹᱡᱷᱤ ᱵᱟᱵᱟᱜᱮ ᱚᱱᱟ ᱫᱚᱭ ᱥᱟᱞᱟ ᱜᱳᱴᱟᱭ ᱛᱟᱞᱮᱭᱟ ᱟᱨᱚ ᱟᱭᱢᱟ ᱞᱮᱠᱟᱱ ᱡᱚᱛᱚ ᱠᱟᱹᱢᱤᱜᱮ ᱢᱟᱹᱡᱷᱤ ᱵᱟᱵᱟᱜᱮ ᱠᱟᱹᱢᱤ ᱛᱟᱞᱮᱭᱟ